ᱦᱮᱸ ᱱᱚᱛᱮ ᱟᱞᱮᱭᱟᱜ ᱴᱚᱴᱷᱟ ᱠᱚᱨᱮ ᱟᱭᱢᱟ ᱯᱷᱟᱨᱢ ᱜᱮ ᱢᱮᱱᱟᱜᱼᱟ ᱡᱟᱦᱟᱸᱭ ᱠᱚᱣᱟᱜ ᱫᱚ ᱥᱚᱵᱽᱡᱤ ᱯᱷᱟᱨᱢ ᱥᱮ ᱡᱤᱵᱽᱼᱡᱤᱭᱟᱹᱞᱤ ᱯᱷᱟᱨᱢ ᱢᱮᱱᱟᱜᱼᱟ ᱱᱚᱣᱟ ᱯᱷᱟᱨᱢ ᱨᱮ ᱡᱤᱵᱽᱼᱡᱤᱭᱟᱹᱞᱤ ᱠᱚ ᱥᱮ ᱥᱚᱵᱡᱤ ᱠᱚ ᱦᱩᱭ ᱠᱟᱛᱮᱫ ᱫᱚᱦᱚᱭᱟᱠᱚ ᱟᱨ ᱱᱚᱣᱟ ᱨᱮᱱᱟᱜ ᱢᱤᱫᱴᱟᱝ ᱯᱚᱨᱚᱵ ᱦᱩᱭᱩᱜᱼᱟ ᱚᱱᱟ ᱯᱚᱨᱚᱵ ᱨᱮ ᱩᱫᱩᱜ ᱠᱚ ᱤᱫᱤᱭᱟ ᱥᱮ ᱤᱫᱤᱭᱟᱞᱮ ᱟᱨ ᱟᱭᱢᱟ ᱦᱚᱲᱜᱮ ᱚᱱᱟᱠᱚ ᱧᱮᱞ ᱠᱟᱛᱮᱫ ᱚᱱᱟᱠᱚ ᱦᱟᱛᱟᱣ ᱨᱮᱱᱟᱜ ᱠᱚ ᱨᱤᱠᱟᱹᱭᱟ ᱟᱨ ᱠᱚᱱᱴᱟᱠᱴ ᱱᱚᱢᱵᱚᱨ ᱠᱚᱠᱚ ᱮᱢ ᱦᱚᱴᱚ ᱠᱟᱜᱼᱟ ᱟᱨ ᱟᱠᱚ ᱦᱚᱸᱠᱚ ᱦᱟᱛᱟᱣᱟ ᱚᱱᱠᱟ ᱚᱱᱠᱟ ᱛᱮᱜᱮ ᱱᱚᱣᱟ ᱯᱷᱟᱨᱢ ᱨᱮᱱᱟᱜ ᱥᱮ ᱫᱩᱨᱤᱵ ᱫᱚ ᱞᱟᱦᱟ ᱞᱟᱦᱟᱱᱛᱤ ᱥᱮᱱ ᱥᱮᱱᱚᱜᱼᱟ